ᱤᱧ ᱥᱟᱢᱟᱝ ᱨᱮ ᱟᱨᱵᱟᱝ ᱤᱧᱟᱹᱜ ᱡᱟᱦᱟᱱ ᱜᱷᱚᱴᱚᱱᱜᱮ ᱦᱩᱭ ᱟᱠᱟᱱ ᱚᱱᱟ ᱫᱚ

ᱱᱤᱡᱮᱨᱟᱜ ᱯᱷᱳᱱ ᱨᱮᱜᱮᱧ ᱠᱮᱢᱮᱨᱟ ᱠᱟᱛᱤᱧᱟᱜ ᱫᱚᱦᱚ ᱠᱟᱜᱼᱟ

ᱱᱚᱣᱟ ᱠᱚᱫᱚ ᱟᱹᱛᱷᱟᱹᱣᱲᱤ ᱵᱟᱹᱧ ᱟᱯᱞᱳᱰ ᱟᱠᱟᱜᱼᱟ ᱟᱨ ᱵᱟᱹᱧ ᱟᱯᱞᱳᱰᱟ ᱡᱟᱦᱟᱱ ᱜᱷᱚᱴᱚᱱ ᱠᱚ ᱫᱤᱥᱚᱢ ᱦᱚᱲ ᱠᱚ ᱵᱟᱰᱟᱭ ᱞᱟᱹᱜᱤᱫ ᱟᱹᱰᱤᱜᱮ ᱡᱚᱨᱩᱨᱤᱭᱟ ᱚᱱᱠᱟᱱᱟᱜ ᱠᱚᱫᱚ ᱥᱮᱭᱟᱨ ᱟᱠᱟᱫ ᱜᱮᱭᱟ ᱟᱨ ᱡᱟᱦᱟᱱ ᱜᱷᱚᱴᱚᱱ ᱠᱚ ᱫᱤᱥᱚᱢ ᱦᱚᱲ ᱛᱟᱞᱟᱨᱮ ᱯᱟᱥᱱᱟᱣ ᱵᱟᱭ ᱜᱟᱱᱚᱜ ᱞᱮᱠᱟᱱᱟᱜ ᱚᱱᱠᱟᱱᱟᱜ ᱠᱚᱫᱚ ᱵᱟᱹᱧ ᱯᱟᱥᱱᱟᱣᱟ ᱪᱤᱠᱟᱹᱛᱮ ᱟᱫᱷᱟᱱᱟᱜ ᱵᱟᱹᱲᱤᱡ ᱜᱷᱚᱴᱚᱱ ᱠᱚ ᱯᱟᱥᱱᱟᱣ ᱞᱮᱠᱷᱟᱱ ᱫᱤᱥᱚᱢ ᱦᱚᱲ ᱪᱮᱛᱟᱱ ᱨᱮ ᱚᱱᱟ ᱨᱮᱱᱟᱜ ᱯᱨᱚᱵᱷᱟᱵᱽ

ᱠᱟᱹᱢᱤᱨᱮ ᱯᱨᱚᱵᱷᱟᱵᱽ ᱦᱤᱡᱩᱜᱼᱟ